ᱦᱮᱸ ᱢᱮᱱᱫᱟᱹᱧ ᱜᱚᱢᱠᱮ ᱟᱢᱫᱚ ᱵᱟᱦᱟ ᱵᱟᱜᱟᱱ ᱨᱮᱱ ᱢᱟᱞᱤᱠ ᱜᱮᱢ ᱞᱟᱹᱭ ᱮᱫᱟ ᱚᱻ ᱟᱯᱮᱭᱟᱜ ᱵᱟᱜᱟᱱ ᱨᱮᱫᱚ ᱪᱮᱫ ᱞᱮᱠᱟᱱ ᱪᱮᱫ ᱞᱮᱠᱟᱱ ᱵᱟᱦᱟ ᱠᱚ ᱢᱮᱱᱟᱜᱼᱟ ᱦᱩᱸ ᱟᱫᱚ ᱚᱱᱟ ᱵᱟᱦᱟ ᱠᱚ ᱨᱮᱭᱟᱜ ᱧᱩᱛᱩᱢ ᱛᱷᱟᱲᱟ ᱠᱟᱹᱴᱤᱡ ᱵᱟᱲᱟᱭ ᱞᱮᱠᱷᱟᱱ ᱟᱹᱰᱤ ᱵᱷᱟᱹᱜᱤ ᱦᱩᱭ ᱠᱚᱜᱼᱟ ᱟᱨ ᱜᱚᱱᱚᱝ ᱠᱚᱫᱚ ᱪᱮᱫᱞᱮᱠᱟ ᱟᱫᱚ ᱚᱱᱟᱜᱮ ᱚᱱᱟ ᱟᱨᱟᱜ ᱵᱟᱦᱟ ᱠᱚ ᱢᱩᱫ ᱨᱮ ᱪᱮᱫ ᱪᱮᱫ ᱵᱟᱦᱟ ᱢᱮᱱᱟᱜᱼᱟ ᱠᱤᱪᱷᱩ ᱟᱨᱟᱜ ᱵᱟᱦᱟ ᱞᱟᱹᱠᱛᱤ ᱛᱟᱦᱮᱸ ᱠᱟᱱᱟ ᱚᱱᱟ ᱨᱮᱱᱟᱜ ᱜᱚᱱᱚᱝ ᱫᱚ ᱪᱮᱫᱞᱮᱠᱟ ᱦᱮᱸ ᱴᱚᱯ ᱠᱚᱨᱮ ᱫᱚᱦᱚ ᱡᱟᱦᱟᱸ ᱜᱟᱱᱚᱜᱼᱟ ᱚᱱᱠᱟᱱᱟᱜ ᱜᱮ ᱦᱟᱛᱟᱣ ᱫᱚ ᱞᱟᱹᱠᱛᱤ ᱛᱟᱦᱮᱸᱠᱟᱱᱟ ᱟᱫᱚ ᱚᱱᱟ ᱨᱮᱭᱟᱜ ᱜᱚᱱᱚᱝ ᱫᱚ ᱪᱮᱫᱞᱮᱠᱟ ᱦᱩᱸ ᱫᱚᱢᱮ ᱡᱟᱥᱛᱤ ᱜᱮ ᱜᱚᱱᱚᱝ ᱫᱚ ᱟᱸᱡᱚᱢ ᱦᱩᱭᱩᱜ ᱠᱟᱱᱟ ᱩᱱᱟᱹᱜ ᱡᱟᱥᱛᱤ ᱛᱟᱦᱮᱱ ᱠᱷᱟᱱ ᱫᱚ ᱛᱟᱦᱚᱞᱮ ᱰᱷᱮᱨ ᱵᱟᱦᱟ ᱞᱟᱹᱠᱛᱤ ᱞᱮᱱᱠᱷᱟᱱ ᱫᱚ ᱟᱹᱰᱤᱜᱮ ᱚᱥᱩᱵᱤᱫᱷᱟ ᱦᱩᱭᱩᱜᱼᱟ ᱦᱩᱸ ᱴᱷᱤᱠᱜᱮᱭᱟ ᱛᱚ ᱚᱱᱟ ᱨᱮᱭᱟᱜ ᱰᱮᱞᱤᱵᱷᱟᱨᱤ ᱫᱚ ᱚᱲᱟᱜ ᱨᱮᱜᱤᱧ ᱧᱟᱢᱟ

ᱦᱩᱸ ᱚᱱᱟᱜᱮ ᱛᱟᱦᱚᱞᱮ ᱠᱤᱪᱷᱩ ᱟᱨᱟᱜ ᱵᱟᱦᱟ ᱤᱧᱟᱹᱜ ᱫᱚ ᱦᱟᱛᱟᱣ ᱞᱟᱹᱠᱛᱤ ᱤᱧᱟᱹ ᱚᱱᱟ ᱠᱚᱜᱤᱧ ᱦᱟᱛᱟᱣᱟ ᱦᱩᱸ ᱟᱪᱪᱷᱟ ᱴᱷᱤᱠᱜᱮᱭᱟ ᱦᱟᱛᱟᱣ ᱞᱟᱦᱟ ᱨᱮ ᱤᱧ ᱠᱷᱚᱵᱚᱨᱤᱧ ᱮᱢᱟᱢᱟ ᱦᱟᱸᱜ ᱟᱪᱪᱷᱟ ᱴᱷᱤᱠᱜᱮᱭᱟ ᱠᱷᱚᱵᱚᱨ ᱦᱩᱭᱩᱜᱼᱟ